ᱟᱯᱮ ᱱᱚᱣᱟ ᱡᱷᱟᱲᱠᱷᱚᱸᱰ ᱯᱟᱠᱩᱲ ᱴᱚᱴᱷᱟ ᱨᱮ ᱚᱠᱟᱴᱟᱜ ᱠᱷᱮᱞ ᱡᱟᱹᱥᱛᱤ ᱠᱟᱭᱛᱮᱠᱚ ᱠᱷᱮᱞᱟ ᱟᱨ ᱚᱱᱟ ᱠᱷᱮᱞ ᱤᱫᱤ ᱠᱟᱛᱮᱫ ᱠᱟᱹᱴᱤᱡ ᱞᱟᱹᱭ ᱟᱸᱡᱚᱢᱟᱹᱧ ᱢᱮ ᱦᱮᱸ ᱟᱞᱮ ᱡᱟᱦᱟᱸ ᱡᱷᱟᱲᱠᱷᱚᱸᱰ ᱥᱟᱱᱛᱟᱞ ᱯᱟᱨᱜᱟᱱᱟ ᱨᱮᱫᱚ ᱟᱞᱮ ᱡᱟᱦᱟᱸ ᱠᱷᱮᱞ ᱞᱮ ᱠᱩᱥᱤᱜ ᱛᱟᱦᱮᱱᱟ ᱚᱱᱟᱫᱚ ᱯᱷᱩᱴᱵᱚᱞ ᱡᱟᱦᱟᱸ ᱫᱚ ᱢᱮᱛᱟᱜ ᱢᱮ ᱱᱚᱣᱟ ᱫᱩᱱᱤᱭᱟᱹ ᱨᱮᱭᱟᱜ ᱡᱚᱛᱚ ᱠᱷᱚᱱ ᱞᱟᱹᱴᱩ ᱜᱮᱢ ᱥᱮ ᱞᱟᱹᱴᱩ ᱥᱯᱳᱨᱴ ᱵᱚᱱ ᱢᱮᱛᱟᱜ ᱠᱟᱱᱟ ᱯᱷᱩᱴᱵᱚᱞ ᱜᱮ ᱟᱹᱰᱤ ᱡᱟᱹᱥᱛᱤ ᱜᱤᱫᱽᱨᱟᱹ ᱠᱷᱚᱱ ᱦᱟᱲᱟᱢ ᱦᱟᱹᱵᱤᱡᱛᱮ ᱟᱞᱮᱫᱚ ᱯᱷᱩᱴᱵᱚᱞ ᱜᱮ ᱟᱹᱰᱤ ᱟᱸᱴᱞᱮ ᱠᱩᱥᱤᱭᱟᱜᱼᱟ ᱟᱨ ᱟᱞᱮ ᱠᱚ ᱡᱟᱭᱜᱟ ᱠᱚᱨᱮ ᱦᱚᱸ ᱯᱷᱩᱴᱵᱚᱞ ᱫᱚ ᱞᱟᱹᱴᱩ ᱞᱟᱹᱴᱩ ᱦᱮᱯᱨᱟᱣ ᱦᱩᱭᱩᱜ ᱛᱟᱦᱮᱱᱟ ᱚᱸᱰᱮ ᱦᱚᱸ ᱜᱟᱛᱮᱜ ᱞᱮ ᱪᱟᱞᱟᱜ ᱛᱟᱦᱮᱱᱟ ᱟᱨᱞᱮ ᱧᱮᱞᱟ ᱟᱨ ᱚᱱᱟ ᱧᱮᱞᱛᱮ ᱟᱞᱮ ᱨᱟᱹᱥᱠᱟᱹᱜ ᱟᱞᱮ ᱤᱱᱡᱚᱭ ᱟᱞᱮ ᱟᱨ ᱡᱟᱦᱟᱸ ᱡᱟᱭᱜᱟ ᱨᱮᱜᱮ ᱦᱩᱭᱩᱜ ᱟᱞᱮ ᱯᱟᱠᱩᱲ ᱡᱮᱞᱟᱨᱮ ᱱᱤᱭᱟᱹ ᱮᱞᱟᱠᱟ ᱨᱮᱫᱚ ᱚᱸᱰᱮᱜᱮ ᱦᱚᱲ ᱚᱱᱮ ᱠᱚ ᱢᱮᱱᱟ ᱟᱹᱰᱤ ᱰᱷᱮᱨ ᱥᱮ ᱱᱚᱝᱠᱟ ᱥᱟᱸᱜᱮᱠᱚ ᱡᱟᱣᱨᱟᱜᱼᱟ ᱢᱟᱱᱮ ᱚᱸᱰᱮᱱ ᱠᱚ ᱦᱚᱲ ᱧᱮᱧᱮᱞ ᱞᱟᱹᱜᱤᱫ ᱫᱚ ᱯᱷᱩᱴᱵᱚᱞ ᱨᱮᱱᱟᱜ ᱥᱚᱠᱷ ᱥᱮ ᱯᱷᱩᱴᱵᱚᱞ ᱧᱮᱞ ᱫᱚ ᱟᱹᱰᱤᱜᱮ ᱱᱚᱰᱮᱱ ᱠᱚ ᱦᱚᱲᱟᱜ ᱫᱚ ᱟᱹᱰᱤᱜᱮ ᱢᱤᱫᱴᱟᱝ ᱯᱟᱜᱚᱞ ᱯᱚᱱ ᱥᱮ ᱢᱤᱫᱴᱮᱱ ᱦᱚᱲᱟᱜ ᱱᱚᱣᱟᱨᱮ ᱢᱤᱫᱴᱮᱱ ᱡᱚᱯᱲᱟᱣ ᱢᱮᱱᱟᱜ ᱠᱚᱣᱟ ᱡᱮ ᱯᱷᱩᱴᱵᱚᱞ ᱫᱚ ᱟᱞᱮᱫᱚ ᱟᱹᱰᱤ ᱟᱸᱴᱞᱮ ᱫᱩᱞᱟᱹᱲᱟᱜᱼᱟ ᱟᱨ ᱟᱹᱰᱤ ᱟᱸᱴᱞᱮ ᱠᱩᱥᱤᱭᱟᱜᱼᱟ ᱟᱨ ᱪᱮᱫᱟᱜ ᱥᱮ ᱯᱷᱩᱴᱵᱚᱞ ᱛᱮᱜᱮ ᱟᱞᱮ ᱫᱚᱞᱮ ᱢᱮᱱᱟ ᱡᱮᱢᱚᱱ ᱪᱮᱛᱟᱱ ᱥᱮᱫᱵᱚᱱ ᱨᱟᱠᱟᱵ ᱫᱟᱲᱮᱜ ᱟᱵᱚ ᱞᱟᱹᱴᱩ ᱠᱷᱚᱱ ᱞᱟᱹᱴᱩ ᱡᱟᱭᱜᱟ ᱡᱮᱭᱥᱮ ᱠᱤ ᱱᱮᱥᱱᱮᱞ ᱠᱚ ᱤᱱᱴᱟᱨᱱᱮᱥᱱᱮᱞ ᱦᱚᱸᱵᱚᱱ ᱪᱟᱞᱟᱣ ᱫᱟᱲᱮᱭᱟᱜ ᱢᱟ ᱚᱱᱠᱟᱜᱮ ᱠᱷᱤᱞᱟᱲᱤ ᱠᱚᱦᱚᱸᱞᱮ ᱥᱟᱯᱳᱨᱴ ᱠᱚᱣᱟ ᱥᱮ ᱟᱞᱮ ᱦᱚᱸᱞᱮ ᱜᱟᱛᱮᱜ ᱜᱮᱭᱟ ᱟᱞᱮᱨᱮᱱ ᱥᱤᱱᱤᱭᱟᱨ ᱠᱚ ᱢᱮᱱᱟᱜ ᱠᱚᱣᱟ ᱡᱚᱛᱚᱜᱮ ᱱᱚᱣᱟ ᱡᱚᱛᱚᱠᱚ ᱢᱤᱞᱟᱹᱣ ᱠᱟᱛᱮᱜᱮ ᱱᱚᱣᱟ ᱵᱚᱞ ᱜᱟᱛᱮᱜ ᱠᱚᱞᱮ ᱫᱚᱞᱮ ᱥᱟᱯᱳᱨᱴ ᱟᱠᱚᱣᱟ ᱠᱷᱤᱞᱟᱲᱤ ᱠᱚ ᱥᱮ ᱡᱚᱛᱚᱜᱮ ᱟᱨ ᱯᱟᱠᱩᱲ ᱰᱤᱥᱴᱨᱤᱠᱴ ᱨᱮᱭᱟᱜ ᱫᱚ ᱱᱚᱣᱟᱜᱮ ᱟᱞᱮᱭᱟᱜ ᱫᱚ ᱡᱚᱛᱚ ᱠᱷᱚᱱ ᱠᱩᱥᱤᱭᱟᱜ ᱥᱮ ᱡᱷᱚᱛᱚ ᱠᱷᱚᱱ ᱨᱟᱹᱥᱠᱟᱹᱣᱟᱜ ᱠᱷᱮᱞ ᱫᱚ ᱯᱷᱩᱴᱵᱚᱞ ᱠᱟᱱ ᱛᱟᱞᱮᱭᱟ ᱟᱨ ᱱᱚᱣᱟᱜᱮ ᱟᱹᱰᱤ ᱟᱸᱴᱞᱮ ᱫᱩᱞᱟᱹᱲᱟᱜᱼᱟ